ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱠᱚᱫᱚ ᱟᱹᱰᱤ ᱢᱚᱡᱽ ᱤᱧ ᱢᱚᱱᱮᱭᱟ ᱚᱱᱟᱠᱚ ᱛᱟᱞᱟᱛᱮ ᱫᱤᱥᱚᱢ ᱦᱚᱲᱠᱚ ᱥᱮᱪᱮᱫᱚᱜᱼᱟ ᱪᱮᱸᱜᱷᱟᱼᱟᱠᱚ ᱟᱨ ᱠᱚ ᱟᱠᱚᱣᱟᱜ ᱢᱚᱱᱮ ᱨᱟᱹᱥᱠᱟᱹᱠᱚ ᱢᱟᱱᱮ ᱪᱮᱫ ᱛᱮᱛᱟᱝᱠᱚ ᱢᱮᱴᱟᱣ ᱛᱟᱠᱚᱣᱟ ᱟᱨ ᱱᱤᱭᱟᱹᱛᱮ ᱥᱚᱢᱟᱡᱽ ᱥᱚᱢᱟᱡᱽ ᱥᱮᱪᱮᱫᱚᱜᱼᱟ ᱥᱚᱢᱟᱡᱽ ᱩᱛᱱᱟᱹᱜᱼᱟ ᱟᱨ ᱪᱚᱞᱚᱛ ᱪᱤᱛᱟᱹᱨ ᱨᱮ ᱯᱟᱴᱷᱚᱠ ᱯᱟᱹᱴᱷᱩᱣᱟᱹ ᱠᱚ ᱱᱤᱭᱟᱹ ᱛᱟᱞᱟᱛᱮ ᱥᱚᱢᱟᱡᱽᱨᱮᱱ ᱟᱭᱢᱟ ᱜᱚᱴᱟᱝ ᱦᱚᱲᱠᱚ ᱞᱟᱦᱟ ᱫᱟᱲᱮᱭᱟᱜᱼᱟ ᱪᱮᱸᱜᱷᱟ ᱫᱟᱲᱮᱜᱼᱟᱠᱚ ᱪᱚᱞᱚᱛ ᱪᱤᱛᱟᱹᱨ ᱨᱮᱭᱟᱜ ᱥᱮᱨᱮᱧᱫᱚ ᱟᱭᱢᱟᱜᱤᱧ ᱠᱩᱥᱤᱭᱟᱜᱼᱟ ᱦᱤᱱᱫᱤ ᱥᱮᱨᱮᱧ ᱵᱟᱝᱜᱞᱟ ᱮᱪᱷᱟᱲᱟ ᱟᱵᱚᱣᱟᱜ ᱥᱟᱱᱛᱟᱲᱟᱜ ᱟᱭᱢᱟ ᱥᱮᱨᱮᱧᱜᱮ ᱫᱚᱝ ᱞᱟᱜᱽᱬᱮ ᱮᱢᱟᱱ ᱛᱮᱭᱟᱜᱠᱚ ᱥᱮᱨᱮᱧ ᱤᱧᱨᱮᱱ ᱜᱟᱭᱱᱟᱦᱟ ᱫᱚᱠᱚ ᱦᱩᱭᱩᱜ ᱠᱟᱱᱟ ᱠᱤᱥᱳᱨ ᱠᱩᱢᱟᱨ ᱞᱚᱛᱟ ᱢᱩᱝᱜᱮᱥᱠᱚᱨ ᱟᱨ ᱥᱟᱱᱛᱟᱲᱤᱛᱮ ᱥᱟᱱᱛᱟᱲᱤ ᱨᱮᱱ ᱫᱚᱠᱚ ᱦᱩᱭᱩᱜ ᱠᱟᱱᱟ ᱨᱚᱛᱷᱤᱱ ᱠᱤᱥᱠᱩ ᱥᱴᱤᱯᱷᱮᱱ ᱴᱩᱰᱩ ᱮᱢᱟᱱᱠᱚ